ᱟᱵᱚ ᱫᱚ ᱯᱟᱹᱦᱤᱞ ᱠᱷᱚᱱ ᱜᱮ ᱱᱚᱣᱟ ᱵᱷᱮᱱᱛᱟ ᱠᱟᱛᱷᱟ ᱫᱚ ᱦᱟᱯᱲᱟᱢ ᱠᱚᱠᱚ ᱵᱮᱵᱚᱦᱟᱨ ᱟᱹᱜᱩᱣᱟᱠᱟᱫᱟ ᱱᱚᱣᱟ ᱵᱷᱮᱱᱛᱟ ᱠᱟᱛᱷᱟ ᱫᱚ ᱵᱤᱥᱤᱨ ᱵᱷᱟᱜᱽ ᱞᱟᱸᱫᱟ ᱜᱟᱱᱚᱜ ᱦᱚᱲ ᱠᱚᱨᱮ ᱜᱮ ᱵᱮᱵᱚᱦᱟᱨᱚᱜᱼᱟ ᱡᱮᱢᱚᱱ ᱵᱟᱞᱟ ᱥᱟᱠᱷᱟᱭᱟ ᱥᱟᱸᱜᱟᱛᱮᱭᱟ ᱱᱚᱣᱟ ᱠᱚᱨᱮ ᱵᱚᱱ ᱧᱮᱞ ᱟᱠᱟᱫᱟ ᱡᱮᱢᱚᱱ ᱱᱚᱰᱮ ᱵᱚᱱ ᱢᱮᱱᱟ ᱞᱟᱲᱟᱜ ᱠᱷᱟᱱᱮᱢ ᱯᱟᱲᱟᱜᱼᱟ ᱟᱨ ᱵᱟᱝᱠᱷᱟᱱ ᱫᱚᱢ ᱮᱲᱮᱜᱼᱟ ᱡᱮᱢᱚᱱ ᱥᱮᱸᱫᱽᱨᱟ ᱵᱚᱱ ᱪᱟᱞᱟᱣ ᱠᱚᱜᱼᱟ ᱴᱷᱤᱠ ᱴᱷᱟᱠ ᱡᱩᱫᱤ ᱵᱟᱝᱵᱚᱱ ᱥᱮᱫᱽᱨᱟᱭᱟ ᱛᱚᱵᱮ ᱵᱟᱝ ᱵᱚᱱ ᱯᱟᱲᱟᱜᱼᱟ ᱟᱨ ᱴᱷᱤᱠ ᱴᱷᱟᱠ ᱡᱩᱫᱤ ᱵᱚᱱ ᱥᱮᱸᱫᱽᱨᱟᱭᱟ ᱛᱚᱵᱮ ᱠᱷᱟᱱ ᱫᱚᱵᱚᱱ ᱯᱟᱲᱟᱜᱼᱟ ᱟᱨᱚ ᱠᱤᱪᱷᱩ ᱠᱤᱪᱷᱩ ᱢᱮᱱᱟᱜ ᱟᱠᱟᱫᱟ ᱛᱩᱭᱩ ᱫᱮᱨᱮᱧ ᱨᱚᱸᱴᱮ ᱢᱟᱬᱚᱢ ᱱᱚᱣᱟ ᱠᱚᱫᱚ ᱡᱚᱛᱚ ᱜᱮ ᱵᱷᱮᱱᱛᱟ ᱠᱟᱛᱷᱟ ᱛᱮᱵᱚᱱ ᱢᱮᱛᱟᱜ ᱠᱟᱱᱟ